ᱡᱚᱦᱟᱨ ᱜᱮ ᱫᱟᱫᱟ ᱟᱯᱮ ᱮᱡᱮᱱᱥᱤ ᱠᱷᱚᱱ ᱡᱟᱦᱟᱸ ᱠᱳᱞᱠᱟᱛᱟ ᱥᱮᱱᱚᱜ ᱞᱟᱹᱜᱤᱫ ᱠᱮᱵ ᱤᱧ ᱵᱩᱠᱤᱝ ᱞᱮᱫᱟ ᱚᱱᱟ ᱫᱚ ᱠᱮᱱᱥᱮᱞ ᱯᱮ ᱪᱮᱫᱟᱜ ᱥᱮ ᱠᱤᱪᱷᱩᱜᱟᱱ ᱮᱸᱴᱠᱮᱴᱚᱲᱮ ᱠᱷᱟᱹᱛᱤᱨᱛᱮ ᱤᱧ ᱠᱳᱞᱠᱟᱛᱟ ᱵᱟᱹᱧ ᱥᱮᱱ ᱫᱟᱲᱮᱭᱟᱜ ᱠᱟᱱᱟ ᱟᱨ ᱟᱜᱟᱢᱨᱮ ᱡᱟᱦᱟᱸ ᱠᱟᱹᱣᱰᱤᱧ ᱮᱢ ᱞᱮᱫᱟ ᱚᱱᱟᱯᱮ ᱨᱩᱣᱟᱹᱲ ᱠᱟᱹᱛᱤᱧ ᱠᱷᱟᱡ ᱟᱹᱰᱤ ᱵᱦᱟᱹᱜᱤ ᱦᱩᱭ ᱠᱚᱜᱼ ᱟᱜᱟᱢᱨᱮ ᱡᱟᱸᱦᱟ ᱫᱚᱥ ᱦᱟᱡᱟᱨ ᱴᱟᱠᱟᱧ ᱮᱢ ᱞᱮᱫᱟ ᱚᱱᱟ ᱯᱮᱴᱤᱮᱢ ᱵᱟᱠᱷᱟᱡ ᱜᱩᱜᱳᱞ ᱯᱮ ᱛᱮᱯᱮ ᱨᱩᱣᱟᱹᱲ ᱠᱟᱹᱛᱤᱧ ᱠᱷᱟᱡ ᱟᱹᱰᱤ ᱱᱟᱯᱟᱭ ᱦᱳᱭᱳᱜᱼᱟ